ᱵᱟᱪᱷᱱᱟᱣ ᱚᱠᱛᱚ ᱢᱤᱫᱴᱤᱡ ᱱᱚᱝᱠᱟᱱᱟᱜ ᱚᱠᱛᱚ ᱠᱟᱱᱟ ᱡᱟᱦᱟᱸ ᱪᱮ ᱱᱩᱠᱩ ᱜᱚᱵᱷᱚᱨᱱᱢᱮᱱᱴ ᱵᱚᱰᱤ ᱠᱚᱨᱮ ᱵᱤᱥᱛᱤ ᱱᱚᱣᱟ ᱧᱮᱧᱟᱢᱚᱜᱼᱟ ᱡᱮᱢᱚᱱ ᱡᱟᱦᱟᱸᱞᱮᱠᱟ ᱢᱤᱫᱴᱤᱡ ᱥᱚᱨᱠᱟᱨᱤ ᱥᱚᱨᱠᱟᱨᱤ ᱥᱚᱝᱥᱛᱷᱟ ᱨᱮ ᱡᱟᱦᱟᱸᱞᱮᱠᱟ ᱥᱚᱨᱯᱚᱧᱡᱽ ᱢᱤᱫᱴᱤᱡ ᱵᱟᱪᱷᱱᱟᱣ ᱨᱮᱱᱟᱜ ᱢᱤᱫᱴᱤᱡ ᱚᱥᱩᱵᱤᱫᱷᱟ ᱡᱮᱢᱚᱱ ᱢᱤᱫᱴᱤᱡ ᱥᱚᱨᱯᱚᱧᱡᱽ ᱡᱮᱛᱮ ᱵᱮᱲᱮ ᱩᱱᱤ ᱛᱤᱸᱜᱩᱱ ᱠᱟᱱᱟᱭ ᱟᱹᱛᱩᱨᱮ ᱛᱤᱸᱜᱩᱱ ᱠᱟᱱᱟᱭ ᱟᱨᱦᱚᱸ ᱟᱨ ᱢᱤᱫᱴᱤᱡ ᱦᱚᱲ ᱦᱚᱸ ᱩᱱᱤᱦᱚᱸ ᱟᱹᱛᱩ ᱨᱮᱜᱮ ᱛᱤᱸᱜᱩᱱ ᱠᱟᱱᱟᱭ ᱮᱱᱠᱷᱟᱱ ᱢᱤᱫᱴᱤᱡ ᱟᱹᱛᱩᱨᱮ ᱡᱩᱫᱤ ᱵᱟᱨ ᱯᱮ ᱦᱚᱲ ᱠᱚ ᱛᱤᱸᱜᱩᱱ ᱠᱟᱱᱟ ᱢᱮᱱᱠᱷᱟᱱ ᱚᱸᱰᱮ ᱡᱮᱛᱮ ᱵᱮᱲᱮ ᱢᱤᱫᱴᱤᱡ ᱚᱱᱟ ᱥᱚᱨᱯᱚᱧᱡᱽ ᱨᱮ ᱵᱟᱪᱷᱟᱣ ᱨᱮ ᱮᱱᱠᱷᱟᱱ ᱡᱤᱭᱚᱱ ᱚᱸᱰᱮ ᱡᱮᱢᱚᱱ ᱢᱤᱫᱴᱤᱡ ᱟᱹᱛᱩᱨᱮ ᱮᱱᱠᱷᱟᱱ ᱢᱤᱫᱦᱚᱲ ᱜᱮ ᱟᱢ ᱵᱟᱪᱷᱟᱣ ᱛᱮ ᱦᱩᱭᱟᱢᱟ ᱢᱮᱱᱠᱷᱟᱱ ᱚᱱᱟ ᱯᱚᱨᱤᱥᱛᱷᱤᱛᱤ ᱨᱮ ᱮᱱᱠᱷᱟᱱ ᱚᱸᱰᱮ ᱪᱮ ᱱᱟᱭ ᱱᱟᱹᱭ ᱪᱮ ᱩᱱᱤ ᱥᱩᱨ ᱥᱩᱨ ᱚᱲᱟᱜ ᱤᱫᱤ ᱠᱟᱛᱮᱫ ᱮᱱᱠᱷᱟᱱ ᱚᱸᱰᱮ ᱢᱤᱫᱴᱤᱡ ᱦᱩᱭᱩᱜ ᱠᱟᱱᱟ ᱤᱧ ᱱᱩᱭᱜᱤᱧ ᱮᱢᱟᱭᱟ ᱯᱟᱪᱮᱫ ᱱᱩᱭ ᱯᱟᱪᱷᱮ ᱟᱹᱲᱤᱥᱚᱜ ᱟᱭ ᱱᱩᱭ ᱮᱢᱟᱭᱟ ᱯᱟᱪᱷᱮ ᱱᱩᱭ ᱟᱹᱲᱤᱥᱚᱜ ᱟᱭ ᱮᱱᱠᱷᱟᱱ ᱱᱚᱜᱼᱚᱭ ᱱᱚᱝᱠᱟ ᱤᱫᱤ ᱠᱟᱛᱮᱫ ᱚᱱᱟ ᱨᱮᱦᱚᱸ ᱢᱤᱫᱴᱤᱡ ᱵᱟᱪᱷᱱᱟᱣ ᱨᱮᱦᱚᱸ ᱛᱟᱨᱢᱟᱱᱮ ᱢᱤᱫᱴᱤᱡ ᱮᱴᱠᱮᱴᱚᱬᱮ ᱥᱨᱤᱥᱴᱤᱜ ᱠᱟᱱᱟ ᱟᱪᱪᱷᱟ ᱟᱨᱚ ᱟᱨ ᱢᱤᱫᱴᱤᱡ ᱦᱩᱭᱩᱜ ᱠᱟᱱᱟ ᱡᱟᱦᱟᱸ ᱞᱮᱠᱟ ᱤᱞᱮᱠᱥᱚᱱ ᱢᱟᱱᱮ ᱱᱚᱣᱟ ᱮᱢ ᱮᱞ ᱮ ᱤᱞᱮᱠᱥᱚᱱ ᱦᱚᱸ ᱟᱪᱪᱷᱟ ᱮᱢ ᱮᱞ ᱮ ᱤᱞᱮᱠᱥᱚᱱ ᱦᱚᱸ ᱱᱚᱝᱠᱟ ᱦᱩᱭᱩᱜ ᱠᱟᱱᱟ ᱡᱟᱦᱟᱸ ᱞᱮᱠᱟ ᱛᱟᱨᱢᱟᱱᱮ ᱩᱱᱠᱩ ᱟᱹᱰᱤ ᱟᱭᱢᱟ ᱠᱚ ᱦᱤᱡᱩᱜ ᱠᱟᱱᱟ ᱱᱮᱛᱟ ᱠᱚ ᱮᱱᱠᱷᱟᱱ ᱩᱱᱠᱩ ᱟᱹᱰᱤ ᱰᱷᱮᱨ ᱠᱟᱛᱷᱟ ᱦᱟᱱᱟ ᱱᱚᱣᱟ ᱠᱟᱛᱷᱟ ᱠᱚ ᱢᱮᱱᱮᱫᱼᱟ ᱮᱱᱠᱷᱟᱱ ᱱᱚᱝᱠᱟ ᱥᱚᱨᱵᱚ ᱥᱟᱫᱷᱟᱨᱚᱱ ᱦᱚᱲ ᱞᱮᱠᱟᱛᱮ ᱩᱱᱠᱩ ᱵᱟᱪᱷᱟᱣ ᱞᱟᱹᱜᱤᱫ ᱛᱮ ᱡᱟᱦᱟᱸ ᱮᱴᱠᱮᱴᱚᱬᱮ ᱥᱨᱤᱥᱴᱤᱜ ᱠᱟᱱᱟ ᱡᱮᱢᱚᱱ ᱩᱱᱠᱩ ᱵᱟᱝᱠᱚ ᱴᱷᱟᱹᱶᱠᱟᱹ ᱫᱟᱲᱮᱭᱟᱜ ᱠᱟᱱᱟ ᱡᱮᱢᱚᱱ ᱚᱸᱰᱮ ᱦᱚᱸ ᱟᱹᱰᱤ ᱰᱷᱮᱨ ᱠᱟᱛᱷᱟᱭ ᱢᱮᱱᱮᱫᱼᱟ ᱱᱩᱭᱦᱚᱸ ᱰᱷᱮᱨ ᱠᱟᱛᱷᱟᱭ ᱢᱮᱱᱮᱫᱼᱟ ᱱᱚᱜᱼᱚᱭ ᱱᱚᱝᱠᱟ ᱠᱟᱛᱷᱟ ᱢᱮᱱ ᱢᱮᱱ ᱠᱟᱛᱮ ᱡᱮ ᱱᱩᱠᱩ ᱦᱚᱲᱟᱜ ᱢᱚᱱᱮᱨᱮ ᱢᱤᱫᱴᱤᱡ ᱱᱚᱣᱟ ᱠᱚ ᱦᱩᱭᱩᱜᱼᱟ ᱤᱧᱫᱚ ᱚᱠᱚᱭᱤᱧ ᱵᱟᱪᱷᱟᱣᱮᱭᱟ ᱤᱧᱫᱚ ᱱᱩᱭ ᱪᱮ ᱦᱟᱹᱱᱤ ᱮᱱᱠᱷᱟᱱ ᱱᱚᱜᱼᱚᱭ ᱱᱚᱣᱟ ᱢᱤᱫᱴᱤᱡ ᱟᱹᱰᱤ ᱢᱟᱨᱟᱝ ᱢᱤᱫᱴᱤᱡ ᱛᱟᱨᱢᱟᱱᱮ ᱢᱤᱫᱴᱤᱡ ᱮᱴᱠᱮᱴᱚᱬᱮ ᱥᱨᱤᱥᱴᱤᱜ ᱠᱟᱱᱟ ᱟᱨ ᱚᱥᱩᱵᱤᱫᱷᱟ ᱦᱩᱭᱩᱜ ᱠᱟᱱᱟ ᱮᱱᱠᱷᱟᱱ ᱡᱟᱦᱟᱱᱟᱜ ᱨᱮᱜᱮ ᱡᱩᱫᱤ ᱵᱟᱪᱷᱟᱣ ᱨᱮ ᱡᱩᱫᱤ ᱚᱱᱟ ᱱᱤᱨᱫᱤᱥᱴᱚ ᱦᱚᱲ ᱵᱟᱝᱠᱷᱟᱱ ᱱᱤᱨᱫᱤᱥᱴᱚ ᱟᱡᱟᱜ ᱴᱮᱞᱮᱱᱴ ᱛᱟᱭ ᱡᱩᱫᱤ ᱟᱢ ᱵᱟᱢ ᱵᱟᱲᱟᱭ ᱴᱷᱤᱠ ᱫᱟᱲᱮᱭᱟᱜᱼᱟ ᱮᱱᱠᱷᱟᱱ ᱚᱱᱟ ᱫᱚ ᱵᱟᱪᱷᱟᱣ ᱫᱚ ᱠᱟᱹᱴᱤᱡ ᱟᱹᱰᱤᱛᱮᱫ ᱮᱴᱠᱮᱴᱚᱬᱮᱜᱼᱟ